ᱟᱞᱜᱟᱫᱷᱮᱱ ᱥᱮ ᱠᱚᱨᱟᱣ ᱩᱯᱟᱹᱭ ᱞᱮᱠᱟᱛᱮ ᱮᱥᱴᱟᱜᱤᱡᱤᱝ ᱤᱧ ᱵᱮᱣᱦᱟᱨ ᱟᱠᱟᱫᱟ ᱜᱤᱫᱽᱨᱟᱹ ᱩᱢᱮᱨ ᱨᱮ ᱱᱚᱣᱟ ᱫᱚ ᱟᱹᱰᱤ ᱵᱮᱣᱦᱟᱨ ᱟᱹᱰᱤ ᱪᱮᱦᱨᱟ ᱥᱟᱺᱜᱤᱧ ᱨᱮᱱ ᱡᱤᱱᱤᱥ ᱥᱩᱨ ᱛᱮᱠᱚ ᱧᱮᱞ ᱧᱟᱢᱚᱜᱼᱟ ᱟᱨ ᱴᱷᱟᱹᱣᱠᱟᱹ ᱥᱟᱺᱦᱤᱡ ᱠᱚ ᱧᱮᱞ ᱧᱟᱢᱚᱜᱼᱟ ᱟᱨ ᱥᱩᱨ ᱨᱮᱱ ᱡᱤᱱᱤᱥ ᱦᱚᱸ ᱥᱟᱺᱜᱤᱧ ᱤᱫᱤ ᱜᱟᱱᱚᱜᱼᱟ ᱚᱱᱟᱛᱮ ᱱᱚᱣᱟ ᱵᱮᱣᱦᱟᱨ ᱨᱮ ᱟᱹᱰᱤ ᱨᱟᱹᱥᱠᱟᱹᱧ ᱟᱹᱭᱠᱟᱹᱣ ᱠᱟᱫᱟ